ᱦᱮᱞᱳ ᱦᱮᱸ ᱤᱧ ᱛᱚ ᱵᱟᱭᱨᱮ ᱠᱷᱚᱱᱟᱜ ᱤᱧ ᱞᱟᱹᱭᱫᱟ ᱢᱮᱱᱫᱤᱧ ᱚᱡᱳᱫᱽᱫᱷᱟ ᱨᱮ ᱢᱟᱱᱮ ᱚᱡᱳᱫᱽᱫᱷᱟ ᱨᱮ ᱫᱮᱠᱷᱟᱨ ᱢᱚᱛᱚ ᱡᱤᱱᱤᱥ ᱠᱚ ᱧᱮᱧᱮᱞ ᱧᱮᱞᱚᱜ ᱞᱮᱠᱟᱱ ᱡᱤᱱᱤᱥ ᱠᱚ ᱟᱨᱠᱤ ᱵᱷᱟᱜᱮ ᱵᱷᱟᱜᱮ ᱡᱤᱱᱤᱥ ᱠᱚ ᱪᱮᱫ ᱢᱮᱱᱟᱜᱼᱟ ᱟᱪᱪᱷᱟ ᱪᱷᱟ ᱦᱮᱸ ᱛᱚ ᱚᱸᱻ ᱟᱪᱪᱷᱟ ᱟᱪᱪᱷᱟ ᱦᱮᱸ ᱛᱟᱦᱚᱞᱮ ᱚᱸᱰᱮ ᱢᱟᱱᱮ ᱚᱡᱳᱫᱽᱫᱷᱟ ᱧᱮᱞ ᱟᱨᱠᱤ ᱪᱮᱫ ᱪᱮᱫ ᱠᱚ ᱢᱮᱱᱟᱜᱼᱟ ᱚᱱᱟ ᱠᱚ ᱧᱮᱞ ᱦᱟᱸᱜ ᱪᱟᱞᱟᱜ ᱞᱟᱹᱜᱤᱫᱞᱮ ᱟᱨᱠᱤ ᱢᱮᱱᱫᱟᱞᱮ ᱟᱨ ᱞᱟᱹᱭᱫᱤᱧ ᱡᱮ ᱢᱟᱱᱮ ᱚᱡᱳᱫᱽᱫᱷᱟ ᱨᱮ ᱢᱟᱱᱮ ᱟᱡᱚᱫᱤᱭᱟᱹ ᱵᱩᱨᱩ ᱨᱮ ᱡᱚᱛᱚ ᱠᱷᱚᱱᱟᱜ ᱢᱟᱱᱮ ᱡᱚᱛᱚ ᱠᱷᱚᱱᱟᱜ ᱢᱟᱱᱮ ᱵᱮᱥᱤ ᱛᱤᱱ ᱥᱚᱢᱚᱭ ᱦᱚᱲ ᱠᱚ ᱢᱟᱱᱮ ᱵᱮᱥᱤ ᱵᱷᱤᱲ ᱦᱩᱭᱩᱜᱼᱟ ᱟᱨᱠᱤ ᱦᱮᱸ ᱥᱟᱱᱛᱟᱲ ᱠᱚᱣᱟᱜ ᱦᱮᱸ ᱦᱮᱸ ᱡᱟᱣᱨᱟᱜ ᱟᱠᱚ ᱛᱤᱱ ᱡᱚᱠᱷᱚᱱ ᱟᱡᱚᱫᱤᱭᱟ ᱚᱸᱻ ᱦᱮᱸ ᱦᱮᱸ ᱟᱪᱪᱷᱟ ᱟᱨ ᱟᱨ ᱱᱚᱣᱟ ᱢᱟᱱᱮ ᱱᱚᱣᱟ ᱢᱟᱱᱮ ᱯᱩᱨᱩᱞᱤᱭᱟᱹ ᱡᱮᱞᱟ ᱢᱚᱫᱽᱫᱮ ᱨᱮ ᱢᱟᱱᱮ ᱟᱨ ᱧᱮᱧᱞ ᱞᱮᱠᱟᱱ ᱡᱤᱱᱤᱥ ᱫᱚ ᱟᱨ ᱟᱸᱡᱚᱢ ᱠᱟᱹᱫᱟᱹᱧ ᱡᱮ ᱤᱭᱟᱹ ᱢᱟᱱᱮ ᱪᱮᱫ ᱤᱧ ᱞᱟᱹᱭᱟ ᱚᱱᱟ ᱯᱟᱧᱪᱮᱛ ᱰᱮᱢ ᱯᱟᱧᱪᱮᱛ ᱡᱟᱦᱟᱸ ᱫᱚ

ᱚᱸᱻ ᱰᱤᱥᱮᱢᱵᱚᱨ ᱥᱮᱫ ᱦᱮᱸᱥᱮ ᱦᱮᱸ ᱦᱮᱸ ᱦᱮᱸ ᱦᱮᱸ ᱟᱪᱪᱷᱟ ᱢᱟᱱᱮ ᱚᱱᱮ ᱚᱸᱰᱮ ᱦᱚᱸ ᱢᱟᱱᱮ ᱰᱮᱢ ᱵᱷᱟᱜᱮ ᱜᱮ ᱢᱟᱱᱮ ᱧᱮᱧᱮᱞ ᱛᱮ ᱢᱟᱱᱮ ᱵᱷᱟᱜᱮ ᱵᱩᱡᱩᱜᱼᱟ ᱛᱟᱭᱛᱚ ᱦᱮᱸ ᱦᱮᱸ ᱚᱸᱻ ᱟᱪᱪᱷᱟ ᱟᱪᱪᱷᱟ ᱛᱟᱦᱚᱞᱮ ᱚᱱᱟ ᱢᱟᱱᱮ ᱚᱱᱟ ᱠᱚ ᱧᱮᱧᱮᱞ ᱜᱮ ᱟᱞᱮ ᱦᱚᱸ ᱛᱤᱥ ᱥᱮᱱᱚᱜ ᱞᱮ ᱞᱟᱹᱭᱫᱟ ᱟᱨ ᱟᱨᱚ ᱢᱤᱫᱴᱤᱱ ᱤᱭᱟᱹ ᱚᱱᱟ ᱛᱮᱞᱠᱩᱯᱤ ᱵᱟᱨᱱᱤᱜᱷᱟᱴ ᱚᱱᱟᱴᱟᱜ ᱚᱱᱟ ᱚᱱᱟ ᱦᱚᱸ ᱧᱮᱞ ᱞᱮ ᱞᱟᱹᱭ ᱪᱟᱞᱟᱜ ᱞᱮ ᱞᱟᱹᱭᱫᱟ ᱚᱱᱟ ᱫᱚ ᱚᱱᱟ ᱛᱤᱱ ᱥᱚᱢᱚᱭ ᱦᱚᱲ ᱠᱚ ᱚᱸᱻ ᱪᱟᱹᱛ ᱨᱮᱱᱟᱜ ᱵᱟᱨᱚ ᱛᱮᱨᱚ ᱦᱮᱸ ᱟᱪᱪᱷᱟ ᱟᱨ ᱚᱱᱟᱜᱮ ᱦᱮᱸ ᱦᱮᱸ ᱱᱚᱜᱼᱚᱭ ᱱᱚᱜᱼᱚᱭ ᱦᱮᱸᱛᱚ ᱟᱫᱚ ᱱᱚᱜᱼᱚᱭ ᱛᱚ ᱥᱮᱴᱮᱨ ᱦᱚᱸ ᱥᱮᱴᱮᱨᱮᱱᱟ ᱟᱫᱚ ᱥᱮᱭ ᱚᱱᱟᱜᱮ ᱥᱮᱱᱚᱜ ᱞᱮ ᱞᱟᱹᱭᱮᱫᱟ ᱦᱟᱸᱜ ᱥᱮᱱᱚᱜ ᱟᱞᱮ ᱛᱟᱦᱞᱮ ᱦᱮᱸ ᱦᱮᱸ ᱛᱚ ᱚᱱᱟᱜᱮ ᱦᱮᱸ ᱦᱮᱸ ᱦᱮᱸ ᱦᱮᱸ ᱦᱮᱸ ᱦᱮᱸ ᱛᱚ ᱴᱷᱤᱠ ᱟᱪᱷᱮ ᱛᱟᱦᱚᱞᱮ ᱦᱮᱸ